ᱢᱟᱲᱟᱝ ᱫᱚ ᱟᱵᱚ ᱵᱷᱟᱨᱚᱛ ᱫᱤᱥᱚᱢ ᱨᱮᱫᱚ ᱨᱟᱡᱟ ᱠᱚᱣᱟᱜ ᱥᱟᱥᱚᱱ ᱛᱟᱦᱮᱸ ᱠᱟᱱᱟ ᱟᱨ ᱩᱱᱠᱩ ᱨᱟᱡᱟ ᱫᱚ ᱡᱟᱭᱜᱟ ᱡᱟᱭᱜᱟ ᱦᱤᱥᱟᱹᱵ ᱛᱮᱠᱚ ᱦᱟᱹᱴᱤᱧ ᱞᱮᱱ ᱛᱟᱦᱮᱸ ᱠᱟᱱᱟ ᱟᱨ ᱟᱮ ᱟᱛᱳ ᱨᱮᱦᱚᱸ ᱨᱟᱡᱟ ᱥᱟᱥᱚᱱ ᱫᱚ ᱛᱟᱦᱮᱸ ᱠᱟᱱᱟ ᱡᱮ ᱨᱟᱡᱟ ᱠᱚᱫᱚ ᱡᱟᱦᱟᱱᱟᱜ ᱠᱚ ᱢᱮᱱᱟ ᱚᱱᱟᱫᱚ ᱠᱟᱹᱢᱤ ᱦᱩᱭᱩᱜ ᱜᱮᱭᱟ ᱛᱟᱦᱮᱱ ᱢᱟᱱᱮ ᱨᱟᱡᱟ ᱴᱷᱮᱱ ᱫᱚ ᱤᱧ ᱨᱮᱱ ᱜᱚᱲᱚᱢ ᱦᱟᱲᱟᱢ ᱠᱚ ᱜᱩᱛᱤ ᱠᱚ ᱛᱟᱦᱮᱸ ᱞᱮᱱᱟ ᱟᱫᱚ ᱩᱱ ᱚᱠᱛᱚ ᱫᱚ ᱨᱟᱡᱟ ᱴᱷᱮᱱ ᱡᱟᱦᱟᱸᱭ ᱠᱚ ᱠᱟᱹᱢᱤ ᱠᱟᱱ ᱛᱟᱦᱮᱸ ᱠᱟᱱᱟ ᱩᱱᱤ ᱫᱚ ᱡᱟᱦᱟᱱᱟᱜ ᱮ ᱢᱮᱱ ᱠᱮᱭᱟ ᱢᱟᱱᱮ ᱚᱱᱟᱫᱚ ᱠᱟᱹᱢᱤ ᱦᱩᱭᱟᱢ ᱜᱮᱭᱟ ᱛᱟᱦᱮᱸᱫ

ᱮᱱᱠᱷᱟᱱ ᱫᱚ ᱟᱢᱫᱚ ᱮᱢᱜᱮ ᱦᱩᱭᱩᱜᱼᱟ ᱡᱮ ᱟᱢᱫᱚ ᱟᱨ ᱚᱱᱟᱫᱚ ᱢᱟᱱᱟ ᱫᱚ ᱵᱟᱝ ᱮᱢ ᱫᱟᱲᱮᱭᱟᱜᱼᱟ ᱟᱫᱚ ᱨᱟᱡᱟ ᱠᱚᱫᱚ ᱟᱹᱰᱤ ᱱᱟᱦᱟᱪᱟᱨ ᱚᱛᱛᱟᱪᱟᱨ ᱠᱚ ᱠᱟᱹᱢᱤᱭᱮᱫ ᱛᱟᱦᱮᱸᱫ ᱩᱱ ᱡᱚᱠᱷᱚᱡ ᱫᱚ ᱢᱟᱱᱮ ᱟᱠᱚ ᱡᱟᱦᱟᱱᱟᱜ ᱠᱚ ᱢᱮᱱᱟ ᱢᱟᱱᱮ ᱚᱱᱟᱫᱚ ᱠᱟᱹᱢᱤ ᱛᱮᱜᱮ ᱦᱩᱭᱩᱜᱼᱟ ᱟᱨ ᱟᱠᱚ ᱚᱲᱟᱜ ᱨᱮ ᱜᱩᱛᱤ ᱠᱟᱛᱮ ᱫᱚ ᱱᱚᱝᱠᱟ ᱪᱮ ᱯᱩᱭᱥᱟᱹ ᱫᱚ ᱵᱟᱠᱚ ᱮᱢᱚᱜᱼᱟ ᱛᱟᱦᱮᱸᱫ ᱩᱱᱠᱩ ᱫᱚ ᱢᱟᱲᱟᱝ ᱫᱚ ᱟᱵᱚ ᱟᱠᱚ ᱴᱷᱮᱱ ᱵᱚ ᱠᱟᱨᱡᱟ ᱠᱚᱜᱼᱟ ᱛᱟᱦᱮᱸᱫ ᱟᱫᱚ ᱚᱱᱟ ᱠᱟᱨᱡᱟ ᱞᱟᱹᱜᱤᱫ ᱛᱮᱜᱮ ᱟᱵᱚ ᱫᱚ ᱡᱮ ᱤᱧ ᱜᱚᱲᱚᱢ ᱦᱟᱲᱟᱢ ᱠᱚ ᱛᱟᱦᱮᱱ ᱟᱠᱚ ᱴᱷᱮᱱ ᱜᱩᱛᱤ ᱠᱚ ᱛᱟᱦᱮᱸ ᱞᱮᱱᱟ ᱟᱫᱚ ᱚᱱᱟ ᱠᱟᱨᱡᱟ ᱯᱩᱨᱟᱹᱣ ᱞᱟᱹᱜᱤᱫ ᱛᱮᱜᱮ ᱚᱸᱰᱮ ᱫᱚᱠᱚ ᱠᱟᱹᱢᱤ ᱠᱟᱱ ᱛᱟᱦᱮᱸᱫ ᱟᱨ ᱚᱱᱟ ᱠᱟᱨᱡᱟ ᱜᱮ ᱵᱟᱝᱠᱚ ᱯᱩᱨᱟᱹᱣ ᱫᱟᱲᱮᱭᱟᱜᱼᱟ ᱛᱟᱦᱮᱸᱫ ᱚᱱᱟ ᱠᱟᱹᱢᱤ ᱠᱟᱹᱢᱤ ᱛᱮᱜᱮ ᱚᱱᱟ ᱠᱟᱨᱡᱟ ᱫᱚ ᱟᱨᱦᱚᱸ ᱵᱟᱝ ᱠᱚ ᱮᱢ ᱪᱟᱵᱟ ᱫᱟᱲᱮᱭᱟᱫ ᱛᱟᱦᱮᱸᱫ ᱟᱫᱚ ᱩᱱᱠᱩ ᱴᱷᱮᱱᱮᱢ ᱠᱟᱹᱢᱤ ᱠᱟᱱ ᱛᱟᱦᱮᱸᱫ ᱥᱮ ᱱᱚᱝᱠᱟ ᱴᱟᱠᱟ ᱪᱮ ᱯᱩᱭᱥᱟᱹ ᱫᱚ ᱵᱟᱠᱚ ᱮᱢᱚᱜᱼᱟ ᱛᱟᱦᱮᱸᱫ ᱟᱨ ᱟᱹᱰᱤ ᱩᱱᱠᱩ ᱨᱟᱡᱟ ᱠᱚᱫᱚ ᱛᱟᱦᱮᱸᱫ ᱟᱹᱰᱤ ᱡᱳᱨ ᱟᱵᱚᱣᱟᱜ ᱪᱮᱛᱟᱱ ᱨᱮ ᱚᱛᱛᱟᱪᱟᱨ ᱠᱚ ᱠᱟᱹᱢᱤᱭᱮᱫ ᱠᱟᱱ ᱛᱟᱦᱮᱸ ᱠᱟᱱᱟ ᱩᱱ ᱚᱠᱛᱚ ᱫᱚ ᱟᱵᱚ ᱟᱵᱚᱨᱤᱱ ᱜᱚᱲᱚᱢ ᱦᱟᱲᱟᱢ ᱠᱚᱦᱚᱸ ᱟᱠᱚ ᱴᱷᱮᱱ ᱟᱨ ᱪᱮᱫ ᱦᱚᱸ ᱵᱟᱝᱠᱚ ᱪᱤᱠᱟ ᱫᱟᱲᱮᱭᱟᱫ ᱠᱟᱱᱟ ᱛᱟᱦᱮᱸᱫ ᱟᱫᱚ ᱱᱚᱜᱼᱚᱸᱭ ᱱᱚᱝᱠᱟ ᱨᱟᱡᱟ ᱫᱚ ᱟᱵᱚᱣᱟᱜ ᱪᱮᱛᱟᱱ ᱨᱮ ᱟᱹᱰᱤ ᱡᱳᱨ ᱜᱮ ᱚᱛᱛᱟᱪᱟᱨ ᱠᱚ ᱠᱟᱹᱢᱤᱭᱮᱫ ᱛᱟᱦᱮᱸ ᱠᱟᱱᱟ ᱟᱨ ᱟᱵᱚᱠᱮ ᱟᱹᱰᱤ ᱡᱳᱨ ᱠᱚ ᱫᱟᱞ ᱛᱚᱞᱮᱫ ᱛᱟᱦᱮᱸᱫ ᱛᱟᱦᱮᱸ ᱠᱟᱱᱟ ᱛᱟᱦᱮᱸᱫ ᱟᱫᱚ ᱨᱟᱡᱟ ᱠᱚᱫᱚ ᱛᱟᱦᱮᱸᱫ ᱪᱮ ᱟᱨᱦᱚᱸ ᱚᱸᱰᱮ ᱡᱟᱦᱟᱸ ᱠᱚᱠᱚ ᱠᱟᱹᱢᱤ ᱠᱟᱱ ᱛᱟᱦᱮᱸᱫ ᱩᱱᱠᱩ ᱠᱚᱫᱚ ᱟᱠᱚᱣᱟᱜ ᱪᱮᱛᱟᱱ ᱛᱮᱫᱚ ᱪᱮᱫ ᱦᱚᱸ ᱵᱟᱠᱚ ᱢᱮᱱ ᱫᱟᱲᱮᱭᱟᱜᱼᱟ ᱛᱟᱦᱮᱸᱫ ᱨᱟᱡᱟ ᱠᱚ ᱥᱟᱜ ᱫᱚ ᱱᱚᱝᱠᱟ ᱥᱟᱢᱟᱝ ᱫᱟᱯᱨᱟᱢ ᱟᱠᱚᱣᱟᱜ ᱱᱚᱝᱠᱟ ᱠᱚᱭᱚᱜ ᱦᱚᱸ ᱵᱟᱢ ᱫᱟᱲᱮᱭᱟᱠᱚ ᱛᱟᱦᱮᱸᱫ ᱡᱩᱫᱤ ᱢᱟᱱᱞᱤᱭᱟᱹ ᱠᱚᱭᱚᱜ ᱟᱠᱟᱫ ᱠᱚᱣᱟᱢ ᱡᱮ ᱟᱠᱚ ᱡᱟᱦᱟᱱᱟᱜ ᱮᱢ ᱢᱮᱱ ᱨᱩᱣᱟᱹᱲ ᱠᱟᱜᱼᱟ ᱢᱮᱱᱠᱷᱟᱱ ᱫᱚ ᱩᱱᱠᱩ ᱫᱚ ᱟᱢ ᱪᱮᱛᱟᱱ ᱨᱮ ᱟᱹᱰᱤ ᱡᱳᱨ ᱠᱚ ᱚᱛᱛᱟᱪᱟᱨᱟ ᱟᱢᱠᱚ ᱫᱟᱞ ᱛᱚᱞ ᱢᱮᱭᱟ ᱟᱨ ᱩᱱᱠᱩ ᱪᱮᱛᱟᱱ ᱨᱮ ᱟᱢᱫᱚ ᱪᱮᱫ ᱦᱚᱸ ᱵᱟᱢ ᱢᱮᱱ ᱫᱟᱲᱮᱭᱟᱜᱼᱟ ᱟᱨ ᱩᱱᱠᱩ ᱚᱲᱟᱜ ᱨᱮᱫᱚ ᱟᱭᱢᱟᱜᱟᱱ ᱦᱚᱲ ᱜᱩᱛᱤ ᱠᱚ ᱛᱟᱦᱮᱸ ᱠᱟᱱ ᱛᱟᱦᱮᱸᱫ ᱟᱨ ᱚᱸᱰᱮ ᱜᱮ ᱠᱟᱹᱢᱤ ᱠᱟᱛᱮ ᱠᱚ ᱟᱹᱥᱩᱞᱚᱜ ᱠᱟᱱ ᱛᱟᱦᱮᱸᱫ ᱚᱸᱰᱮ ᱡᱟᱦᱟᱸᱭ ᱠᱟᱹᱢᱤᱭᱟ ᱛᱟᱦᱮᱱ ᱟᱠᱚ ᱚᱲᱟᱜ ᱨᱮ ᱡᱮ ᱩᱱᱠᱩ ᱴᱷᱮᱱ ᱫᱚ ᱟᱫᱚ ᱯᱩᱭᱥᱟᱹ ᱥᱮ ᱴᱟᱠᱟ ᱫᱚ ᱵᱟᱝᱠᱚ ᱮᱢᱟ ᱵᱚᱱ ᱠᱟᱱᱟ ᱛᱟᱦᱮᱸᱫ ᱚᱸᱰᱮ ᱫᱚ ᱟᱨᱦᱚᱸ ᱠᱟᱹᱢᱤ ᱠᱟᱛᱮ ᱡᱚᱢ ᱜᱮᱠᱚ ᱧᱟᱢᱮᱫ ᱠᱟᱱ ᱛᱟᱦᱮᱸᱫ ᱚᱱᱠᱟᱛᱮ ᱨᱟᱡᱟ ᱫᱚ ᱟᱵᱚ ᱫᱚ ᱟᱹᱰᱤ ᱠᱚ ᱥᱟᱥᱚᱱ ᱵᱚᱱ ᱠᱟᱱ ᱛᱟᱦᱮᱸᱫ ᱟᱫᱚ ᱱᱚᱜᱼᱚᱸᱭ ᱱᱚᱝᱠᱟ ᱨᱟᱡᱟ ᱫᱚ ᱢᱟᱲᱟᱝ ᱫᱚ ᱟᱵᱚ ᱪᱮᱛᱟᱱ ᱨᱮᱫᱚ ᱟᱹᱰᱤ ᱠᱚ ᱚᱛᱛᱟᱪᱟᱨᱟ ᱛᱟᱦᱮᱸᱫ ᱟᱹᱰᱤᱜᱮ ᱱᱟᱦᱟᱪᱟᱨ ᱠᱚ ᱠᱟᱹᱢᱤᱭᱮᱫ ᱛᱟᱦᱮᱸᱫ ᱱᱚᱜᱼᱚᱸᱭ ᱱᱚᱝᱠᱟ ᱨᱟᱡᱟ ᱫᱚ ᱢᱟᱲᱟᱝ ᱫᱚ ᱟᱵᱚ ᱵᱷᱟᱨᱚᱛ ᱫᱤᱥᱚᱢ ᱨᱮᱫᱚ ᱟᱹᱰᱤ ᱠᱚ ᱱᱟᱦᱟᱪᱟᱨ ᱚᱛᱛᱟᱪᱟᱨ ᱠᱚ ᱠᱟᱹᱢᱤᱭᱮᱫ ᱠᱟᱱ ᱛᱟᱦᱮᱸ ᱠᱟᱱᱟ ᱡᱚᱠᱷᱚᱱ ᱟᱵᱚ ᱵᱷᱟᱨᱚᱛ ᱵᱟᱝ ᱟᱡᱟᱫ ᱞᱮᱱᱟ ᱛᱟᱦᱮᱸᱫ ᱩᱱ ᱡᱚᱠᱷᱚᱡ ᱱᱩᱠᱩ ᱨᱟᱡᱟ ᱠᱚᱫᱚ ᱠᱚ ᱛᱟᱦᱮᱸ ᱠᱟᱱ ᱛᱟᱦᱮᱸᱫ ᱟᱨ ᱩᱱ ᱡᱚᱠᱷᱚᱡ ᱱᱩᱠᱩ ᱨᱟᱡᱟ ᱠᱚᱫᱚ ᱡᱟᱭᱜᱟ ᱡᱟᱭᱜᱟ ᱠᱚ ᱦᱟᱹᱴᱤᱧ ᱞᱮᱱ ᱛᱟᱦᱮᱸ ᱠᱟᱱᱟ ᱩᱱ ᱚᱠᱛᱚ ᱫᱚ ᱟᱹᱰᱤ ᱡᱳᱨᱜᱮ ᱟᱸᱴ ᱜᱮ ᱛᱟᱦᱮᱸ ᱠᱟᱱᱟ ᱛᱟᱦᱮᱸᱫ ᱩᱱ ᱚᱠᱛᱚ ᱫᱚ ᱡᱚᱢᱼᱧᱩ ᱨᱮᱱᱟᱜ ᱦᱚᱸ ᱪᱮ ᱵᱟᱝᱟ ᱴᱟᱠᱟ ᱯᱩᱭᱥᱟᱹ ᱨᱮᱱᱟᱜ ᱦᱚᱸ ᱟᱹᱰᱤ ᱡᱳᱨᱜᱮ ᱚᱵᱷᱟᱵ ᱜᱮ ᱛᱟᱦᱮᱸ ᱠᱟᱱᱟ ᱛᱟᱦᱮᱸᱫ ᱟᱫᱚ ᱨᱟᱡᱟ ᱠᱚᱫᱚ ᱱᱚᱜᱼᱚᱸᱭ ᱱᱚᱝᱠᱟ ᱟᱵᱚ ᱪᱮᱛᱟᱱ ᱠᱚᱨᱮ ᱟᱹᱰᱤ ᱡᱳᱨ ᱜᱮ ᱚᱛᱛᱟᱪᱟᱨ ᱪᱮ ᱱᱟᱦᱟᱪᱟᱨ ᱠᱚ ᱡᱮ ᱵᱟᱹᱲᱤᱡ ᱠᱚ ᱠᱟᱹᱢᱤᱭᱮᱫ ᱛᱟᱦᱮᱸ ᱠᱟᱱᱟ ᱱᱚᱜᱼᱚᱸᱭ ᱱᱚᱝᱠᱟ ᱨᱟᱡᱟ ᱠᱚᱫᱚ ᱠᱚ ᱛᱟᱦᱮᱸ ᱠᱟᱱᱟ